ᱱᱚᱣᱟ ᱤᱭᱟᱹᱛᱮ ᱵᱤᱨᱼᱵᱩᱨᱩ ᱮᱢᱟᱱ ᱜᱟᱡᱟᱲ ᱪᱮᱬᱮ ᱪᱤᱯᱨᱩᱡ ᱠᱚ ᱢᱮᱱᱟᱜ ᱠᱚᱣᱟ ᱪᱮᱬᱮ ᱫᱚ ᱟᱭᱢᱟ ᱨᱚᱠᱚᱢ ᱠᱚ ᱨᱟᱜ ᱵᱟᱲᱟᱭᱟ ᱧᱤᱫᱟᱹ ᱧᱩᱛᱟᱹᱛ ᱚᱠᱚᱭ ᱫᱚ ᱡᱚᱢ ᱛᱮ ᱚᱠᱚᱭ ᱵᱤᱱᱟᱹ ᱡᱚᱢ ᱛᱮ ᱚᱠᱚᱭ ᱧᱩᱛᱮ ᱚᱠᱟ ᱫᱚ ᱟᱛᱳ ᱮᱢᱟᱱ ᱠᱚᱨᱮ ᱠᱚ ᱦᱤᱡᱩᱜᱼᱟ ᱟᱛᱳ ᱚᱱᱟ ᱠᱚᱨᱮ ᱠᱚ ᱩᱰᱟᱹᱣ ᱵᱟᱲᱟᱭᱟᱠᱚ ᱨᱟᱜᱟᱠᱚ ᱛᱚᱵᱮ ᱟᱭᱢᱟ ᱦᱚᱲᱟᱜ ᱢᱚᱱᱮᱨᱮ ᱡᱟᱜᱟᱜᱼᱟ ᱡᱮ ᱱᱩᱠᱩ ᱪᱮᱬᱮ ᱫᱚᱠᱚ ᱨᱟᱜ ᱫᱟᱭ ᱵᱷᱟᱹᱜᱤ ᱫᱚ ᱵᱟᱝ ᱦᱩᱭᱩᱜᱼᱟ ᱥᱮ ᱵᱟᱝ ᱠᱟᱱᱟ ᱚᱱᱟ ᱫᱚ ᱟᱸᱫᱷᱟ ᱯᱟᱹᱛᱭᱟᱹᱣ ᱠᱟᱛᱷᱟ ᱠᱟᱱᱟ ᱥᱮ ᱠᱳᱱᱳ ᱪᱮᱬᱮ ᱡᱩᱫᱤ ᱡᱚᱢᱟᱜ ᱧᱩᱣᱟᱜ ᱵᱟᱭ ᱧᱟᱢ ᱞᱮᱠᱷᱟᱱ ᱢᱟ ᱥᱟᱫᱷᱟᱨᱚᱱ ᱥᱟᱵᱷᱟᱵᱤᱠ ᱢᱟᱭ ᱨᱟᱜᱽ ᱜᱮ ᱟᱛᱳᱨᱮ ᱦᱳᱠ ᱧᱤᱫᱟᱹ ᱦᱳᱠ ᱧᱩᱛᱟᱹ ᱦᱳᱠ ᱵᱤᱨ ᱨᱮ ᱦᱳᱠ ᱡᱟᱦᱟᱸ ᱨᱮᱜᱮ ᱟᱫᱚ ᱟᱭᱢᱟ ᱦᱚᱲᱟᱜ ᱟᱭᱢᱟ ᱠᱚ ᱥᱚᱱᱫᱮᱦᱚᱭᱟᱠᱚ ᱡᱮ ᱱᱩᱭ ᱪᱮᱬᱮ ᱨᱟᱜ ᱫᱟᱭ ᱟᱛᱳᱨᱮ ᱢᱤᱫᱴᱮᱱ ᱥᱟᱹᱜᱩᱱ ᱵᱟᱝ ᱦᱩᱭᱩᱜᱼᱟ ᱥᱮ ᱟᱛᱳᱨᱮ ᱢᱤᱫᱴᱮᱱ ᱡᱚᱢ ᱧᱩ ᱵᱟᱝ ᱦᱩᱭᱩᱜᱼᱟ ᱥᱮ ᱟᱛᱳᱨᱮ ᱢᱤᱫᱴᱮᱱ ᱨᱩᱣᱟᱹ ᱦᱟᱹᱥᱩ ᱦᱩᱭᱩᱜᱼᱟ ᱚᱱᱟ ᱫᱚ ᱟᱸᱫᱷᱟ ᱯᱟᱹᱛᱭᱟᱹᱣ ᱠᱟᱛᱷᱟ ᱠᱟᱱᱟ ᱪᱮᱬᱮ ᱫᱚ ᱵᱟᱭ ᱡᱚᱢ ᱧᱟᱢ ᱞᱮᱠᱷᱟᱱ ᱫᱚ ᱨᱟᱜᱽ ᱜᱮᱭᱟ ᱟᱨ ᱞᱟᱡ ᱨᱮᱸᱜᱮᱡ ᱛᱟᱦᱮᱱ ᱠᱷᱟᱱ ᱫᱚ ᱧᱤᱫᱟᱹ ᱟᱨ ᱧᱩᱛᱟᱹ ᱦᱚᱸ ᱫᱟᱬᱟᱱ ᱜᱮᱭᱟᱭ ᱚᱱᱟ ᱠᱚᱫᱚ ᱢᱤᱫᱴᱟᱝ ᱟᱹᱣᱲᱤᱭᱟᱜ ᱠᱟᱛᱷᱟ ᱠᱟᱱᱟ ᱛᱚ ᱪᱮᱬᱮ ᱠᱚᱫᱚ ᱠᱚ ᱨᱟᱜᱽ ᱜᱮᱭᱟ ᱟᱨ ᱠᱚ ᱨᱟᱜ ᱮᱫ ᱠᱟᱱ ᱜᱮᱭᱟ ᱦᱤᱡᱩᱜ ᱠᱟᱱ ᱜᱮᱭᱟ ᱠᱚ ᱛᱚᱵᱮ ᱪᱮᱬᱮ ᱵᱤᱥᱚᱭ ᱫᱚ ᱟᱫᱚ ᱟᱹᱰᱤ ᱜᱩᱨᱩᱛᱛᱚ ᱡᱤᱱᱤᱥ ᱫᱚ ᱵᱟᱝ ᱠᱟᱱᱟ ᱪᱮᱬᱮ ᱠᱚ ᱧᱤᱨ ᱵᱟᱲᱟᱭ ᱜᱮᱭᱟ ᱪᱟᱦᱮᱸ ᱠᱚ ᱩᱰᱟᱹᱣ ᱵᱟᱲᱟᱭ ᱜᱮᱭᱟ ᱫᱤᱱ ᱨᱟᱛ ᱚᱱᱟ ᱞᱟᱹᱜᱤᱫ ᱫᱚ ᱟᱹᱰᱤ ᱥᱚᱱᱫᱮᱦᱚ ᱫᱚ ᱵᱟᱝ ᱠᱟᱱᱟ ᱪᱮᱬᱮ ᱠᱚ ᱵᱟᱭ ᱡᱚᱢ ᱵᱟᱭ ᱧᱟᱢ ᱞᱮᱠᱷᱟᱱ ᱫᱚ ᱵᱟᱭ ᱨᱟᱜᱟ ᱨᱟᱜᱽ ᱜᱮᱭᱟ ᱠᱚ ᱚᱵᱚᱥᱥᱳ ᱛᱚᱵᱮ ᱚᱱᱟ ᱠᱚᱫᱚ ᱟᱭᱢᱟ ᱠᱚ ᱞᱟᱹᱭᱟ ᱥᱮ ᱥᱟᱹᱜᱩᱱ ᱵᱟᱝ ᱦᱩᱭᱩᱜᱼᱟ ᱨᱩᱣᱟᱹ ᱦᱟᱹᱥᱩ ᱫᱩᱠ ᱰᱷᱮᱨᱚᱜᱼᱟ ᱚᱱᱟ ᱫᱚ ᱟᱹᱣᱲᱤᱭᱟᱜ ᱠᱟᱛᱷᱟ ᱠᱟᱱᱟ ᱵᱮᱠᱟᱨ ᱚᱱᱟ ᱠᱚᱫᱚ ᱦᱚᱲ ᱦᱚᱯᱚᱱ ᱞᱟᱹᱜᱤᱫ ᱫᱚ ᱡᱮᱱᱚ ᱚᱱᱟ ᱟᱸᱫᱷᱟ ᱯᱟᱹᱛᱭᱟᱹᱣ ᱠᱷᱚᱱ ᱫᱚ ᱟᱵᱚ ᱥᱟᱯᱷᱟ ᱨᱮᱵᱚᱱ ᱛᱟᱦᱮᱱᱟ ᱥᱮ ᱚᱪᱚᱜ ᱨᱮᱵᱚᱱ ᱛᱟᱦᱮᱱᱟ ᱱᱚᱣᱟ ᱠᱚᱫᱚ ᱴᱷᱤᱠ ᱫᱚ ᱵᱟᱝ ᱠᱟᱱᱟ ᱪᱮᱬᱮ ᱠᱚ ᱰᱩᱨ ᱨᱟᱜ ᱠᱟᱛᱮᱫ ᱫᱚ ᱞᱟᱵᱽ ᱫᱚ ᱵᱟᱹᱱᱩᱜᱼᱟ ᱵᱟᱝ ᱵᱚᱱ ᱥᱟᱨᱦᱟᱣ ᱠᱚᱣᱟ ᱡᱟᱛᱮ ᱪᱮᱬᱮ ᱪᱤᱯᱨᱩᱡ ᱨᱟᱹᱥᱠᱟᱹ ᱱᱟᱯᱟᱭ ᱛᱮᱠᱚ ᱛᱟᱦᱮᱸ ᱫᱟᱲᱮᱭᱟᱜ ᱟᱨᱦᱚᱸ ᱵᱟᱹᱭᱦᱟᱹᱲ ᱨᱮᱠᱚ ᱵᱤᱨ ᱠᱚᱨᱮᱫ ᱟᱛᱳ ᱠᱚ ᱨᱟᱜᱽ ᱠᱷᱟᱱ ᱚᱸᱰᱮ ᱥᱟᱹᱜᱩᱱ ᱜᱮ ᱦᱮᱱᱟᱜᱼᱟ